ᱵᱟᱯᱞᱟ ᱫᱚ ᱮᱭᱟᱭ ᱜᱚᱴᱟᱝᱟ ᱯᱳᱭᱞᱳ ᱨᱮᱫᱚ ᱦᱩᱭᱩᱜ ᱠᱟᱱᱟ ᱫᱩᱣᱟᱹᱨ ᱵᱟᱯᱞᱟ ᱚᱱᱟ ᱚᱱᱟ ᱛᱟᱭᱱᱚᱢ ᱠᱩᱲᱟᱹ ᱠᱩᱲᱟᱹᱨ ᱵᱟᱯᱞᱟ ᱚᱱᱟ ᱛᱟᱭᱱᱚᱢ ᱴᱩᱝᱠᱤ ᱫᱤᱯᱤᱞ ᱵᱟᱯᱞᱟ ᱚᱱᱟ ᱛᱟᱭᱱᱚᱢ ᱜᱷᱟᱹᱨᱫᱤ ᱡᱟᱶᱟᱭ ᱵᱟᱯᱞᱟ ᱚᱱᱟ ᱛᱟᱭᱱᱚᱢ ᱫᱚ ᱦᱩᱭᱩᱜ ᱠᱟᱱᱟ ᱟᱹᱜᱩ ᱜᱚᱥᱚ ᱵᱟᱯᱞᱟ ᱚᱱᱟ ᱛᱟᱭᱱᱚᱢ ᱦᱩᱭᱩᱜ ᱠᱟᱱᱟ ᱮᱢ ᱮᱢ ᱵᱚᱞᱚ ᱵᱟᱯᱞᱟ ᱚᱱᱟ ᱛᱟᱭᱱᱚᱢ ᱢᱩᱪᱟᱹᱫ ᱨᱮᱫᱚ ᱚᱱᱟ ᱛᱟᱭᱱᱚᱢ ᱵᱟᱯᱞᱟ ᱫᱚ ᱦᱩᱭᱩᱜ ᱠᱟᱱᱟ ᱥᱟᱸᱜᱷᱟ ᱵᱟᱯᱞᱟ